ᱦᱮᱞᱳ ᱚᱠᱟᱨᱮ ᱢᱮᱱᱟᱜ ᱢᱮᱭᱟ ᱦᱤᱡᱩᱜ ᱤᱧ ᱢᱮᱛᱟᱜ ᱢᱮ ᱛᱟᱦᱮᱱᱟ ᱚᱴᱳ ᱟᱹᱜᱩᱭ ᱞᱟᱹᱜᱤᱫ ᱟᱹᱰᱤ ᱜᱷᱟᱹᱲᱤᱡ ᱤᱧ ᱛᱤᱸᱜᱩ ᱛᱟᱦᱮᱭ ᱠᱟᱱᱟ ᱟᱨ ᱵᱟᱢ ᱦᱤᱡᱩᱜ ᱠᱟᱱᱨᱮ ᱪᱤᱠᱟᱛᱮᱧ ᱪᱟᱞᱟᱜᱼᱟ ᱟᱨ ᱟᱢ ᱱᱚᱣᱟ ᱴᱳᱴᱳ ᱵᱟᱢ ᱤᱫᱤ ᱞᱮᱠᱷᱟᱱ ᱚᱸᱰᱮ ᱠᱷᱚᱡ ᱟᱨ ᱜᱟ ᱰᱤ ᱵᱟᱹᱧ ᱧᱟᱢᱟ ᱦᱮᱡ ᱜᱚᱫᱚᱜ ᱢᱮ ᱚᱠᱟᱨᱮ ᱢᱮᱱᱟᱜ ᱢᱮᱭᱟ ᱢᱚᱡᱽ ᱛᱮ ᱵᱟᱰᱟᱭ ᱦᱚᱪᱚᱧ ᱢᱮ ᱛᱤᱸᱜᱩ ᱛᱷᱟᱠᱟᱣ ᱠᱟᱱᱟ ᱟᱨ ᱯᱚᱨᱤᱵᱟᱥ ᱟᱞᱮ ᱞᱮ ᱪᱟᱞᱟᱜᱼᱟ ᱚᱱᱟ ᱞᱟᱹᱜᱤᱫ ᱢᱟ ᱩᱥᱟᱹᱨᱟ ᱦᱮᱡ ᱜᱚᱫᱚᱜ ᱢᱮ ᱦᱟᱱᱮ ᱛᱤᱱ ᱫᱤᱱ ᱠᱷᱚᱡ ᱞᱮ ᱦᱟᱱᱮ ᱟᱨ ᱵᱟᱞᱮ ᱥᱮᱱ ᱜᱚᱫ ᱞᱮᱱᱠᱷᱟᱡ ᱚᱸᱰᱮ ᱠᱚ ᱠᱚᱭᱚᱜ ᱦᱚᱨ ᱨᱮᱠᱚ ᱛᱟᱦᱮᱱᱟ ᱟᱫᱚ ᱚᱠᱟᱨᱮ ᱢᱮᱱᱟᱜ ᱢᱮᱭᱟ ᱱᱤᱛ ᱫᱚ ᱢᱟ ᱞᱟᱹᱭ ᱜᱚᱫ ᱢᱮ ᱩᱥᱟᱹᱨᱟ